ᱟᱢᱟᱜ ᱫᱷᱚᱨᱚᱢ ᱪᱮᱫ ᱟᱢ ᱥᱟᱶᱛᱟ ᱡᱚᱛᱚᱱ ᱤᱫᱤ ᱠᱟᱛᱮᱱ ᱥᱮᱪᱮᱫ ᱮᱢ ᱮᱢᱟ ᱥᱮᱪᱮᱫ ᱫᱚ ᱱᱚᱣᱟ ᱜᱮ ᱠᱟᱱᱟ ᱠᱤ ᱟᱢᱟᱜ ᱫᱷᱚᱨᱚᱢ ᱫᱚ ᱟᱢ ᱛᱮᱜᱮ ᱧᱮᱞ ᱥᱟᱢᱴᱟᱣ ᱢᱮ ᱟᱢᱟᱜ ᱫᱷᱚᱨᱚᱢ ᱫᱚ ᱟᱢᱜᱮ ᱢᱟᱱᱟᱣ ᱢᱮ ᱟᱢᱟᱜ ᱫᱷᱚᱨᱚᱢ ᱟᱢ ᱵᱟᱢ ᱢᱟᱱᱟᱣ ᱠᱷᱟᱱ ᱦᱚᱲ ᱪᱤᱠᱟᱹ ᱠᱚ ᱢᱟᱱᱟᱣᱟ ᱟᱢᱟᱜ ᱫᱷᱚᱨᱚᱢ ᱫᱚ ᱟᱢᱛᱮᱜᱮ ᱢᱟᱱᱟᱣ ᱜᱩᱱᱟᱹᱣ ᱦᱩᱭᱩᱜ ᱛᱟᱢᱟ ᱟᱢ ᱛᱮᱜᱮ ᱧᱮᱞ ᱥᱟᱢᱴᱟᱣ ᱦᱩᱭᱩᱜ ᱛᱟᱢᱟ ᱡᱟᱦᱟᱸ ᱫᱚ ᱟᱢᱟᱜ ᱫᱷᱚᱨᱚᱢ ᱠᱟᱱᱟ ᱟᱢᱟᱜ ᱡᱚᱛᱚ ᱠᱤᱪᱷᱩ ᱟᱢᱟᱜ ᱫᱷᱚᱨᱚᱢ ᱨᱮᱜᱮ ᱢᱮᱱᱟᱜ ᱛᱟᱢᱟ ᱟᱢᱟᱜ ᱱᱤᱭᱚᱢ ᱫᱷᱚᱨᱚᱢ ᱯᱟᱞᱚᱱ ᱡᱚᱛᱚ ᱠᱤᱪᱷᱩ ᱟᱢᱟᱜ ᱫᱷᱚᱨᱚᱢ ᱨᱮᱜᱮ ᱢᱮᱱᱟᱜ ᱛᱟᱢᱟ ᱚᱱᱟ ᱠᱷᱟᱹᱛᱤᱨ ᱱᱤᱭᱚᱢ ᱫᱷᱚᱨᱚᱢ ᱟᱛᱮᱱ ᱯᱟᱞᱚᱱ ᱢᱮ ᱡᱚᱛᱚᱱ ᱫᱚᱦᱚᱭ ᱢᱮ ᱟᱢᱟᱜ ᱥᱟᱶᱛᱟ ᱛᱟᱢ ᱟᱢᱟᱜ ᱫᱷᱚᱨᱚᱢ ᱛᱟᱢ ᱟᱢᱟᱜ ᱡᱟᱹᱛᱤ ᱛᱟᱢ ᱚᱱᱠᱟ ᱛᱮᱜᱮ ᱦᱩᱭᱩᱜ ᱛᱟᱢᱟ ᱟᱢᱟᱜ ᱟᱜᱟᱢ ᱢᱟᱨᱥᱟᱞ ᱫᱷᱚᱨᱚᱢ ᱫᱚ ᱫᱚᱦᱚᱭ ᱢᱮ ᱡᱟᱹᱛᱤ ᱥᱟᱶᱛᱟ ᱛᱟᱢ ᱵᱟᱧᱪᱟᱹᱣ ᱢᱮ ᱚᱱᱠᱟ ᱛᱮᱜᱮ ᱟᱢᱟᱜ ᱥᱩᱥᱟᱹᱨ ᱥᱟᱶᱨᱚᱜ ᱛᱟᱢᱟ ᱡᱤᱭᱚᱱ ᱟᱢᱟᱜ ᱡᱤᱭᱚᱱ ᱰᱟᱦᱟᱨ ᱱᱟᱯᱟᱭ ᱛᱮ ᱧᱮᱞ ᱢᱮ ᱫᱷᱚᱨᱚᱢ ᱫᱚ ᱢᱟᱱᱟᱣ ᱢᱟᱱᱟᱣ ᱢᱮᱜᱮ ᱟᱢᱟᱜ ᱡᱤᱭᱚᱱ ᱰᱟᱦᱟᱨ ᱨᱮ ᱟᱹᱰᱤ ᱜᱮ ᱞᱟᱹᱠᱛᱤ ᱭᱟᱱᱟ ᱫᱷᱚᱨᱚᱢᱫᱚ ᱚᱱᱟ ᱠᱷᱟᱹᱛᱤᱨ ᱫᱷᱚᱨᱚᱢ ᱫᱚ ᱢᱟᱱᱟᱣ ᱢᱮᱜᱮ ᱟᱨ ᱫᱷᱚᱨᱚᱢ ᱟᱢᱟᱜ ᱫᱚ ᱪᱮᱫ ᱠᱟᱱᱟ ᱚᱱᱟᱫᱚ ᱟᱢ ᱱᱤᱦᱟᱹᱛ ᱵᱟᱲᱟᱭ ᱞᱟᱹᱠᱛᱤ ᱜᱮᱭᱟ